ᱤᱧᱟᱹᱝ ᱡᱷᱚᱛᱚᱠᱷᱚᱱ ᱢᱟᱨᱟᱝ ᱮᱱᱮᱢ ᱞᱮᱠᱟᱛᱮᱫᱚ ᱫᱚ ᱦᱩᱭᱩᱜ ᱠᱟᱱᱟ ᱤᱧ ᱨᱮᱱ ᱤᱧ ᱨᱮᱱ ᱟᱭᱳᱼᱵᱟᱵᱟ ᱛᱟᱹᱠᱤᱱ ᱨᱮᱱ ᱵᱷᱚᱨᱥᱟ ᱟᱨ ᱟᱨ ᱜᱚᱨᱚᱵᱽ ᱨᱮᱱᱟᱜ ᱠᱟᱛᱷᱟ ᱫᱚ ᱦᱩᱭᱩᱜ ᱠᱟᱱᱟ ᱡᱮ ᱤᱧ ᱤᱫᱤ ᱠᱟᱛᱮᱫ ᱠᱳᱱᱳ ᱩᱱᱠᱤᱱ ᱩᱱᱠᱤᱱᱟᱜ ᱪᱮᱫ ᱦᱚᱸ ᱠᱟᱛᱷᱟ ᱵᱟᱝᱠᱤᱱ ᱟᱸᱡᱚᱢ ᱟᱠᱟᱫᱼᱟ ᱵᱟᱹᱲᱤᱡ ᱠᱟᱛᱷᱟ ᱵᱟ ᱠᱤᱱ ᱟᱸᱡᱚᱢ ᱠᱟᱫᱟ ᱥᱮ ᱩᱱᱠᱤᱱᱟᱜ ᱵᱚᱦᱚᱜ ᱮᱠᱷᱚᱱᱚ ᱵᱟᱝ ᱱᱤᱪᱩ ᱟᱠᱟᱱ ᱛᱟᱹᱠᱤᱱᱟ